ᱦᱮᱸ ᱚᱠᱚᱭᱮᱢ ᱨᱚᱲᱮᱫᱼᱟ ᱦᱮᱸ ᱦᱮᱸ ᱦᱮᱸ ᱡᱟᱦᱟᱱᱟᱜ ᱯᱚᱨᱚᱵᱽᱞᱮᱢ ᱦᱩᱭᱩᱜ ᱠᱟᱱ ᱛᱟᱢᱟ ᱦᱚᱸ ᱦᱩᱭ ᱫᱟᱲᱮᱜᱼᱟ ᱠᱤᱱᱛᱩ ᱥᱤᱴ ᱛᱚ ᱥᱮᱨᱚᱠᱚᱢ ᱵᱟᱹᱧ ᱧᱮᱞ ᱞᱮᱫᱟ ᱡᱮ ᱚᱠᱟᱴᱟᱜ ᱨᱮᱢ ᱯᱟᱲᱟᱣ ᱟᱠᱟᱱᱟ ᱛᱤᱱᱟᱹᱜ ᱱᱟᱢᱵᱟᱨ ᱥᱤᱴ ᱨᱮᱢ ᱯᱟᱲᱟᱣ ᱟᱠᱟᱱᱟ

ᱴᱷᱤᱠ ᱜᱮᱭᱟ ᱤᱧ ᱟᱢᱤᱧ ᱧᱮᱞᱟᱢ ᱠᱟᱱᱟ ᱦᱮᱸ ᱱᱟᱥᱮᱭᱟᱜ ᱫᱷᱚᱨᱡᱚ ᱫᱷᱚᱨᱚᱭ ᱢᱮ ᱱᱟᱥᱮᱭᱟᱜ ᱟᱢ ᱥᱤᱴᱤᱧ ᱧᱮᱞᱟᱢ ᱠᱟᱱᱟ ᱥᱟᱢᱟᱝ ᱥᱮᱫ ᱡᱩᱫᱤ ᱯᱷᱟᱸᱠᱟ ᱢᱮᱱᱟᱜ ᱠᱷᱟᱱ ᱚᱱᱛᱮᱧ ᱟᱹᱜᱩ ᱢᱮᱭᱟ

ᱴᱷᱤᱠ ᱜᱮᱭᱟ ᱴᱷᱤᱠ ᱜᱮᱭᱟ ᱤᱧ ᱟᱢᱤᱧ ᱧᱮᱞᱟᱢ ᱠᱟᱱᱟ ᱥᱤᱴ ᱞᱟᱦᱟ ᱨᱮᱛᱚᱢ ᱞᱟᱹᱭ ᱫᱟᱲᱮ ᱠᱤᱧᱟᱹ ᱫᱮᱡ ᱥᱚᱸᱜᱮ ᱥᱚᱸᱜᱮ ᱛᱮ ᱦᱮᱸ ᱦᱮᱸ ᱴᱷᱤᱠ ᱜᱮᱭᱟ ᱦᱮᱸ ᱵᱟᱝ ᱵᱟᱝ ᱟᱞᱚᱢ ᱟᱫᱚ ᱟᱞᱚᱢ ᱯᱷᱮᱰᱚᱜᱼᱟ ᱤᱧ ᱟᱢᱤᱧ ᱵᱮᱵᱚᱥᱛᱷᱟ ᱟᱢᱟ ᱦᱮᱸ ᱵᱮᱵᱚᱥᱛᱷᱟ ᱟᱹᱢᱟᱹᱧ ᱦᱮᱸ ᱴᱷᱤᱠ ᱜᱮᱭᱟ ᱦᱮᱸ ᱦᱮᱸ